ᱦᱮᱞᱳᱼᱳ ᱫᱤᱭᱮ ᱟᱢ ᱰᱟᱠᱛᱟᱨ ᱵᱟᱹᱵᱩ ᱠᱟᱱᱟᱢ ᱤᱧ ᱫᱚ ᱵᱳᱞᱯᱩᱨ ᱠᱷᱚᱱᱟᱜ ᱤᱧ ᱞᱟᱹᱭ ᱮᱫ ᱛᱟᱸᱦᱮᱜ ᱡᱮ ᱦᱚᱞᱟ ᱢᱟᱦᱫᱮᱨ ᱠᱷᱚᱡ ᱵᱚᱦᱚᱜ ᱠᱚ ᱦᱟᱹᱥᱩᱧ ᱠᱟᱱᱟ ᱛᱚ ᱟᱫᱚ ᱚᱱᱟ ᱠᱷᱟᱹᱛᱤᱨ ᱛᱮ ᱱᱤᱛᱚᱜ ᱮᱢ ᱦᱮᱡ ᱫᱟᱲᱮᱭᱟᱜᱼᱟ ᱪᱮᱫᱟᱜ ᱛᱟᱣ ᱛᱤᱱ ᱜᱷᱟᱲᱤᱡ ᱦᱩᱭᱩᱜᱼᱟ ᱦᱤᱡᱩᱜ ᱛᱮ ᱛᱤᱱ ᱜᱷᱟᱹᱲᱤ ᱴᱟᱭᱤᱢ ᱞᱟᱜᱟᱣ ᱢᱟ ᱴᱷᱤᱠ ᱜᱮᱭᱟ ᱛᱟᱲᱟᱛᱟᱲᱤ ᱦᱤᱡᱩᱜ ᱨᱮᱭᱟᱜ ᱪᱮᱥᱴᱟᱭ ᱢᱮ ᱟᱨ ᱛᱷᱚᱲᱟ ᱨᱩᱣᱟᱹ ᱠᱚ ᱠᱚᱢ ᱧᱚᱜᱚᱜ ᱞᱟᱹᱜᱤᱫ ᱛᱮ ᱡᱟᱸᱦᱟᱱᱟᱜ ᱮᱢ ᱵᱟᱲᱟᱭ ᱠᱷᱟᱡ ᱨᱟᱱ ᱠᱚ ᱳ ᱟᱨ ᱞᱟᱡ ᱦᱚᱸ ᱦᱟᱹᱥᱩ ᱧᱚᱜᱤᱧ ᱠᱟᱱᱟ ᱛᱷᱚᱲᱟ ᱞᱟᱡ ᱠᱚ ᱦᱟᱹᱥᱩ ᱧᱚᱜᱤᱧ ᱠᱟᱱᱟ ᱛᱷᱚᱲᱟ ᱳ ᱳᱟᱨᱤᱥ ᱠᱩᱧ ᱧᱩ ᱞᱮᱠᱷᱟᱡ ᱴᱷᱤᱠ ᱜᱮᱭᱟ ᱛᱟᱦᱞᱮ ᱛᱟᱲᱟᱛᱟᱲᱤ ᱦᱤᱡᱩᱜ ᱨᱮᱭᱟᱜ ᱪᱮᱥᱴᱟᱭ ᱢᱮ

ᱦᱮᱸ ᱛᱚᱵᱮ ᱴᱷᱤᱠ ᱜᱮᱭᱟ